ᱜᱤᱫᱽᱨᱟᱹ ᱠᱚᱫᱚ ᱦᱟᱨᱟᱜ ᱩᱢᱮᱨ ᱨᱮ ᱟᱠᱚᱣᱟᱜ ᱯᱨᱚᱠᱨᱤᱛᱤ ᱞᱮᱠᱟᱛᱮᱜᱮ ᱦᱮᱸ ᱥᱟᱢᱟᱡᱤᱠ ᱡᱤᱵᱽ ᱠᱚ ᱵᱮᱱᱟᱜᱼᱟ ᱮᱵᱟᱨ ᱥᱟᱢᱟᱡᱤᱠ ᱵᱮᱵᱚᱥᱛᱟ ᱨᱮ ᱡᱟᱦᱟᱸ ᱞᱮᱠᱟ ᱦᱚᱲ ᱥᱟᱸᱜᱮ ᱥᱮ ᱯᱚᱨᱤᱵᱟᱨ ᱨᱮᱱ ᱦᱚᱲ ᱠᱚ ᱥᱚᱝᱜᱮ ᱜᱟᱛᱤᱜ ᱟᱨ ᱨᱚᱲ ᱞᱟᱸᱫᱟ ᱠᱷᱮᱞᱳᱸᱰ ᱨᱮᱭᱟᱜ ᱡᱟᱨᱩᱲ ᱢᱮᱱᱟᱜᱼᱟ ᱦᱮᱸ ᱚᱱᱟ ᱠᱚ ᱡᱚᱛᱷᱮᱥᱴᱚ ᱟᱨ ᱜᱩᱨᱩᱛᱛᱚ ᱮᱢᱚᱜ ᱫᱚᱨᱠᱟᱨ ᱠᱟᱱᱟ ᱠᱟᱨᱚᱱ ᱢᱤᱫᱴᱮᱱ ᱜᱤᱫᱽᱨᱟᱹ ᱡᱩᱫᱤ ᱯᱚᱨᱤᱵᱟᱨ ᱨᱮᱱ ᱦᱚᱲ ᱠᱚ ᱥᱚᱝᱜᱮ ᱵᱟᱭ ᱜᱟᱛᱮᱜᱼᱟ ᱥᱮ ᱵᱟᱭ ᱢᱮᱥᱟᱜᱼᱟ ᱥᱮ ᱵᱟᱭ ᱨᱚᱲᱟ ᱥᱟᱵᱷᱟᱵᱤᱠ ᱵᱷᱟᱵᱮ ᱩᱱᱤᱭᱟᱜ ᱜᱤᱫᱽᱨᱟᱹ ᱵᱮᱠᱛᱤᱛᱛᱚ ᱵᱟᱝ ᱵᱤᱠᱟᱥᱚᱜ ᱛᱟᱭᱟ ᱟᱨ ᱵᱟᱝ ᱵᱤᱠᱟᱥ ᱞᱮᱱ ᱛᱟᱭ ᱠᱷᱟᱱ ᱜᱮ ᱩᱱᱤ ᱫᱳ ᱥᱟᱵᱷᱟᱵᱤᱠ ᱢᱟᱹᱱᱢᱤ ᱞᱮᱠᱟᱛᱮ ᱵᱟᱭ ᱛᱮᱭᱟᱨᱚᱜᱼᱟ ᱟᱨ ᱵᱟᱭ ᱛᱮᱭᱟᱨ ᱞᱮᱱ ᱠᱷᱟᱱ ᱜᱮ ᱯᱚᱨᱚᱵᱚᱨᱛᱤ ᱫᱤᱱ ᱨᱮ ᱩᱱᱤ ᱫᱚ ᱥᱚᱢᱟᱡᱽ ᱨᱮᱱ ᱥᱮ ᱫᱤᱥᱚᱢ ᱨᱮᱱ ᱢᱤᱫᱴᱮᱱ ᱵᱚᱡᱷᱟᱭ ᱵᱮᱱᱟᱜᱼᱟ ᱚᱱᱟᱛᱮ ᱦᱮ ᱯᱚᱨᱤᱵᱟᱨ ᱥᱮ ᱥᱟᱢᱟᱡᱤᱠ ᱵᱮᱠᱛᱤ ᱠᱚᱣᱟᱜ ᱢᱤᱫᱴᱮᱱ ᱫᱟᱭᱤᱛᱛᱚ ᱠᱟᱱᱟ ᱡᱮ ᱜᱤᱫᱽᱨᱟᱹ ᱥᱚᱴᱷᱤᱠ ᱯᱚᱨᱤᱵᱮᱥ ᱮᱢ ᱠᱟᱛᱮᱫ ᱩᱱᱤ ᱥᱚᱴᱷᱤᱠ ᱵᱷᱟᱵᱮ ᱦᱮ ᱵᱤᱠᱟᱥ ᱧᱟᱢ ᱞᱟᱹᱜᱤᱫ ᱩᱱᱤ ᱟᱵᱚ ᱜᱚᱲᱚ ᱵᱚ ᱮᱢᱟᱣᱭᱟ ᱢᱮᱱᱛᱮ